ᱪᱮᱭᱟᱨ ᱫᱚ ᱦᱟᱸᱰᱮ ᱱᱟᱸᱰᱮ ᱫᱩᱲᱩᱵ ᱜᱟᱱᱚᱜ ᱟ ᱡᱟᱦᱟᱸ ᱨᱮ ᱥᱚᱢᱟᱱ ᱡᱟᱭᱜᱟ ᱵᱟᱝ ᱠᱟᱱ ᱨᱮᱦᱚᱸ ᱚᱸᱰᱮ ᱫᱩᱲᱩᱵ ᱜᱟᱱᱚᱜ ᱟ ᱥᱮ ᱯᱮᱲᱟ ᱯᱟᱹᱱᱦᱟᱹ ᱠᱚ ᱦᱮᱡ ᱞᱮᱱᱠᱷᱟᱱ ᱪᱮᱭᱟᱨᱮᱢ ᱤᱫᱤ ᱟᱫᱮᱭᱟ ᱚᱸᱰᱮᱭ ᱫᱩᱲᱩᱵ ᱮᱱᱟ ᱥᱮ ᱵᱮᱥ ᱚᱱᱟ ᱡᱟᱭᱜᱟ ᱨᱮ ᱵᱷᱟᱹᱜᱮ ᱵᱟᱭ ᱵᱩᱡᱷᱟᱹᱣᱫᱟ ᱥᱮ ᱚᱸᱰᱮ ᱠᱷᱚᱱ ᱮᱴᱟᱜ ᱡᱟᱭᱜᱟ ᱨᱮᱦᱚᱸ ᱪᱟᱞᱟᱣ ᱠᱟᱛᱮᱭ ᱫᱩᱲᱩᱵ ᱫᱟᱲᱮᱭᱟᱜᱼᱟ ᱟᱨ ᱚᱱᱟ ᱠᱚᱜᱮ ᱡᱚᱠᱷᱚᱱ ᱛᱚᱠᱷᱚᱱ ᱟᱢᱟᱜ ᱡᱟᱦᱟᱸ ᱨᱮᱜᱮ ᱤᱪᱪᱷᱟᱹ ᱚᱸᱰᱮ ᱜᱮᱢ ᱫᱩᱲᱩᱵ ᱫᱟᱲᱮᱭᱟᱜᱼᱟ ᱪᱮᱭᱟᱨ ᱨᱮ ᱚᱱᱟ ᱜᱮ ᱯᱮᱲᱟ ᱯᱟᱹᱲᱦᱟᱹ ᱠᱚ ᱦᱮᱡ ᱞᱮᱱᱠᱷᱟᱱ ᱪᱮᱭᱟᱨ ᱜᱮᱢ ᱚᱰᱚᱜ ᱜᱚᱫ ᱟᱫᱮᱭᱟ